ᱱᱚᱰᱮ ᱫᱚ ᱢᱟᱞᱫᱟ ᱨᱮᱫᱚ ᱟᱞᱮ ᱫᱚ ᱵᱚᱨᱥᱟ ᱥᱚᱢᱚᱭ ᱫᱚ ᱡᱷᱮᱸᱴᱼᱟᱥᱟᱲ ᱥᱚᱢᱚᱭ ᱫᱚ ᱦᱩᱲᱩᱞᱮ ᱪᱟᱥᱟ ᱟᱭᱢᱟ ᱞᱮᱠᱟᱱ ᱦᱩᱲᱩ ᱢᱮᱱᱟᱜᱼᱟ ᱥᱚᱨᱱᱟ ᱠᱚ ᱦᱩᱲᱩ ᱠᱚᱞᱮ ᱪᱟᱥ ᱵᱟᱲᱟᱭᱟ ᱟᱨ ᱟᱨ ᱱᱚᱝᱠᱟ ᱦᱩᱲᱩ ᱨᱟᱠᱟᱵ ᱵᱟᱲᱟ ᱠᱟᱛᱮᱫ ᱫᱚ ᱟᱞᱮ ᱫᱚ ᱜᱩᱦᱩᱢ ᱠᱚ ᱞᱮ ᱪᱟᱥᱟ ᱜᱩᱦᱩᱢ ᱛᱩᱲᱤ ᱟᱨ ᱡᱚᱸᱰᱨᱟ ᱦᱚᱸᱞᱮ ᱪᱟᱥ ᱜᱮᱭᱟ ᱟᱨ ᱡᱚᱸᱰᱨᱟ ᱨᱟᱠᱟᱵ ᱵᱟᱲᱟ ᱠᱟᱛᱮᱫ ᱫᱚ ᱟᱨᱦᱚᱸ ᱚᱱᱠᱟ ᱥᱤᱛᱩᱝ ᱦᱩᱲᱩ ᱠᱚᱞᱮ ᱪᱟᱥᱟ ᱦᱟᱭᱞᱤᱱ ᱦᱩᱲᱩ ᱠᱚᱜᱮᱞᱮ ᱪᱟᱥ ᱵᱟᱲᱟᱭᱟ ᱟᱫᱚ ᱯᱷᱚᱥᱚᱞ ᱦᱚᱸᱞᱮ ᱪᱟᱥ ᱵᱟᱲᱟᱭ ᱜᱮᱭᱟ ᱯᱷᱚᱥᱚᱞ ᱥᱚᱵᱽᱡᱤ ᱠᱚ ᱟᱨ ᱵᱮᱸᱜᱟᱲ ᱠᱚ ᱵᱮᱸᱜᱟᱲ ᱯᱚᱴᱚᱞ ᱠᱟᱨᱞᱟ ᱟᱹᱞᱩ ᱦᱮᱸ ᱢᱟ ᱥᱨᱤ ᱫᱟᱹᱞ ᱠᱚᱦᱚᱸᱞᱮ ᱪᱟᱥ ᱵᱟᱲᱟᱭ ᱜᱮᱭᱟ ᱟᱨ ᱟᱢᱲᱟ ᱠᱚ ᱨᱟᱦᱮᱲ ᱠᱚ ᱟᱞᱮ ᱱᱚᱛᱮ ᱫᱚ ᱡᱚᱛᱚ ᱞᱮᱠᱟᱱ ᱥᱚᱵᱽᱡᱤ ᱠᱚ ᱥᱮ ᱦᱩᱲᱩ ᱠᱚᱦᱚᱸᱞᱮ ᱪᱟᱥ ᱜᱮᱭᱟ ᱡᱚᱸᱰᱨᱟ ᱠᱚ